ᱥᱮᱫᱟᱭ ᱟᱵᱚ ᱦᱚᱲ ᱫᱚ ᱪᱟᱥ ᱵᱟᱥ ᱚᱠᱛᱮ ᱰᱟᱹᱝᱨᱤ ᱠᱚᱛᱮ ᱵᱚ ᱥᱤᱭᱮᱫ ᱠᱟᱱ ᱛᱟᱦᱮᱱᱟ ᱟᱨ ᱫᱟᱜ ᱫᱚ ᱥᱮᱨᱢᱟ ᱫᱟᱜ ᱛᱮᱵᱚ ᱪᱟᱥᱮᱫ ᱠᱟᱱ ᱛᱟᱦᱮᱱᱟ ᱟᱨ ᱚᱱᱟ ᱠᱚᱫᱚ ᱱᱮᱛᱟᱨ ᱫᱚ ᱚᱱᱮᱠ ᱯᱚᱨᱤᱵᱚᱨᱛᱚᱱ ᱦᱩᱭ ᱟᱠᱟᱱᱟ ᱰᱟᱹᱝᱨᱤ ᱵᱚᱫᱚᱞ ᱛᱮ ᱱᱟᱣᱟ ᱡᱚᱱᱛᱨᱚᱯᱟᱹᱛᱤ ᱴᱨᱮᱠᱴᱚᱨ ᱠᱚ ᱦᱮᱡ ᱟᱠᱟᱱᱟ ᱟᱨ ᱫᱟᱜ ᱥᱚᱢᱚᱭ ᱦᱚᱸ ᱥᱮᱨᱢᱟ ᱫᱟᱜ ᱵᱟᱝᱟᱛᱮ ᱮᱠᱷᱚᱱ ᱫᱚ ᱥᱮᱞᱳ ᱥᱟᱢ ᱢᱟᱨᱥᱟᱞ ᱦᱮᱡ ᱠᱟᱱᱟ ᱟᱨ ᱱᱟᱣᱟ ᱱᱟᱣᱟ ᱨᱟᱥᱟᱭᱱᱤᱠ ᱥᱟᱨ ᱥᱮ ᱦᱩᱲᱩ ᱜᱮᱫ ᱢᱤᱥᱤᱱ ᱠᱚ ᱦᱮᱡ ᱟᱠᱟᱱᱟ ᱚᱱᱟ ᱠᱷᱟᱹᱛᱤᱨ ᱛᱮ ᱥᱮᱫᱟᱭᱟᱜ ᱪᱟᱥᱵᱟᱥ ᱟᱨ ᱱᱮᱛᱟᱨᱟᱜ ᱪᱟᱥᱵᱟᱥ ᱫᱚ ᱟᱹᱰᱤ ᱢᱟᱨᱟᱝ ᱢᱤᱫᱴᱮᱱ ᱯᱷᱟᱨᱟᱠ ᱧᱮᱞ ᱧᱟᱢᱚᱜ ᱠᱟᱱᱟ